ᱱᱚᱜᱼᱚᱭ ᱤᱧᱫᱚ ᱟᱹᱭᱩᱵ ᱥᱚᱢᱚᱭ ᱢᱤᱫ ᱜᱷᱟᱹᱲᱤ ᱠᱟᱛᱮᱫ ᱴᱤ ᱵᱷᱤ ᱞᱮ ᱧᱮᱞᱟ ᱤᱭᱩᱴᱩᱵᱽ ᱠᱷᱚᱡ ᱵᱟᱝ ᱤᱭᱟᱹ ᱠᱚ ᱧᱮᱞ ᱟᱹᱧ ᱱᱚᱜᱼᱚᱭ ᱟᱞᱮ ᱫᱚ ᱮᱱᱛᱮᱜ ᱨᱟᱹᱥᱠᱟᱹᱣᱟᱱ ᱦᱚᱲ ᱚᱱᱟᱛᱮ ᱧᱮᱞ ᱠᱟᱛᱮᱫ ᱱᱚᱣᱟ ᱠᱚᱜᱮ ᱧᱮᱞ ᱵᱟᱲᱟᱜ ᱠᱟᱱᱟ ᱢᱮᱱᱠᱷᱟᱱ ᱱᱚᱜᱼᱚᱭ ᱫᱤᱠᱩ ᱯᱩᱥᱤᱭᱟᱜ ᱦᱚᱸ ᱧᱮᱞ ᱵᱟᱲᱟᱭᱮᱫᱟᱹᱧ ᱢᱚᱡᱽ ᱜᱮ ᱨᱟᱹᱥᱠᱟᱹ ᱜᱮ ᱢᱮᱱᱠᱷᱟᱡ ᱟᱞᱮ ᱦᱚᱲ ᱦᱚᱸ ᱱᱚᱝᱠᱟᱜᱮ ᱵᱚᱞᱮ ᱨᱟᱹᱥᱠᱟᱹ ᱜᱮ ᱨᱟᱹᱥᱠᱟᱹ ᱢᱟᱞᱮ ᱨᱟᱹᱥᱠᱟᱹ ᱜᱮᱭᱟ ᱟᱫᱚ ᱱᱚᱣᱟᱜᱤᱧ ᱢᱮᱱᱟ ᱦᱚᱲᱟᱜ ᱤᱧ ᱧᱟᱢ ᱞᱮᱠᱷᱟᱡ ᱟᱹᱰᱤ ᱢᱚᱡᱽ ᱜᱮᱦᱟᱸᱜ ᱤᱧ ᱟᱹᱭᱠᱟᱹᱣᱫᱟ ᱠᱩᱥᱤ ᱨᱟᱹᱥᱠᱟᱹ ᱢᱚᱡᱽ ᱜᱮ ᱢᱤᱫ ᱜᱷᱟᱹᱲᱤᱧ ᱧᱮᱞᱟ ᱢᱤᱫ ᱜᱷᱟᱹᱲᱤ ᱧᱮᱞ ᱠᱟᱛᱮᱫ ᱵᱚᱞᱮ ᱮᱢᱚᱱ ᱠᱚᱨᱮᱧ ᱵᱩᱡᱷᱟᱹᱣᱟ ᱵᱟᱝ ᱟᱞᱮ ᱦᱚᱲ ᱦᱚᱸ ᱱᱚᱜᱼᱚᱭ ᱢᱚᱡᱽ ᱜᱮ ᱨᱟᱹᱥᱠᱟᱹ ᱜᱮᱞᱮ ᱛᱟᱦᱮᱱ ᱠᱟᱱᱟ ᱟᱨ ᱨᱟᱹᱥᱠᱟᱹ ᱜᱮᱛᱟᱞᱮ ᱠᱟᱹᱢᱤ ᱢᱟ ᱢᱚᱱᱨᱮ ᱥᱟᱱᱛᱤ ᱞᱮ ᱵᱩᱡᱷᱟᱹᱣ ᱜᱚᱫᱟ ᱥᱟᱱᱟᱢ ᱦᱚᱲᱜᱮ ᱚᱱᱟ ᱠᱚᱜᱮ ᱤᱧᱫᱚ ᱱᱚᱣᱟ ᱠᱚ ᱱᱚᱣᱟᱧ ᱠᱩᱥᱤᱭᱟᱜ ᱠᱟᱱᱟ